ᱟᱵᱚ ᱯᱩᱨᱩᱞᱤᱭᱟᱹ ᱦᱚᱱᱚᱛ ᱡᱮᱞᱟ ᱡᱮᱞᱟ ᱨᱮ ᱫᱟᱨᱮ ᱠᱚᱵᱚᱱ ᱨᱚᱦᱚᱭ ᱞᱮᱠᱷᱟᱱ ᱵᱷᱟᱹᱜᱤᱜᱼᱟ ᱫᱟᱨᱮ ᱨᱚᱦᱚᱭ ᱞᱮᱠᱷᱟᱱ ᱵᱷᱟᱹᱜᱤᱜᱼᱟ ᱦᱤᱸᱥᱤᱫ ᱦᱚᱭ ᱵᱚᱱ ᱧᱟᱢᱟ ᱟᱵᱚ ᱢᱚᱡᱽ ᱵᱚᱱ ᱛᱮᱦᱮᱱᱟ ᱟᱨ ᱫᱟᱨᱮ ᱠᱚᱵᱚᱱ ᱢᱟᱜ ᱞᱮᱠᱷᱟᱱ ᱡᱟᱦᱟᱸᱛᱤᱱᱟᱹᱜ ᱦᱚᱸᱵᱚᱱ ᱨᱚᱦᱚᱭ ᱵᱚᱞᱚᱣᱟᱜᱼᱟ ᱟᱨ ᱱᱚᱣᱟ ᱫᱟᱨᱮ ᱨᱮᱱᱟᱜ ᱥᱟᱠᱟᱢ ᱫᱚᱵᱚᱱ ᱟᱹᱜᱩ ᱞᱮᱠᱷᱟᱱ ᱯᱟᱛᱲᱟ ᱵᱚᱱ ᱨᱚᱼᱜᱟ ᱟᱨ ᱟᱵᱚ ᱦᱚᱸ ᱩᱢᱩᱞ ᱵᱚᱱ ᱱᱚᱣᱟ ᱫᱟᱨᱮ ᱩᱢᱩᱞ ᱵᱚᱱ ᱧᱟᱢᱟ ᱟᱨ ᱱᱚᱣᱟ ᱱᱚᱣᱟ ᱤᱭᱟᱹ ᱨᱮ ᱫᱟᱨᱮ ᱡᱩᱫᱤ ᱵᱟᱝ ᱛᱮᱦᱮᱸ ᱠᱟᱛᱮᱫ ᱢᱚᱡᱽ ᱢᱟᱜᱟᱵᱚᱱ ᱛᱚ ᱟᱹᱜᱩ ᱠᱟᱛᱮᱫ ᱪᱮᱫ ᱠᱟᱡ ᱨᱮᱵᱚᱱ ᱞᱟᱜᱟᱣᱟ ᱚᱲᱟᱜᱟᱵᱚᱱ ᱚᱲᱟᱜᱟᱵᱚᱱ ᱥᱮᱱᱮᱨ ᱵᱚᱱ ᱞᱟᱜᱟᱣᱟ ᱟᱨ ᱟᱹᱜᱩᱭᱵᱚᱱ ᱫᱟᱨᱮ ᱢᱟᱜ ᱠᱟᱛᱮ ᱯᱟᱨᱠᱚᱢ ᱵᱚᱱ ᱵᱮᱱᱟᱣᱟ ᱟᱨ ᱵᱚᱱ ᱟᱹᱜᱩᱭᱟ ᱟᱨᱚ ᱫᱟᱨᱮ ᱢᱟᱜ ᱠᱟᱛᱮ ᱵᱚᱱ ᱟᱹᱜᱩᱭᱟ ᱟᱨ ᱯᱟᱨᱠᱚᱢ ᱵᱚᱱ ᱵᱮᱱᱟᱣᱟ ᱟᱨ ᱯᱟᱨᱠᱚᱢ ᱵᱚᱱ ᱵᱮᱱᱟᱣᱟ ᱟᱨ ᱯᱟᱴᱟ ᱦᱚᱸᱵᱚᱱ ᱵᱮᱱᱟᱣᱟ ᱟᱨᱚ ᱛᱮᱦᱮᱸ ᱦᱚᱵᱚᱱ ᱛᱮᱦᱮᱸᱱᱟ ᱢᱚᱡᱽᱛᱮ ᱚᱱᱟ ᱜᱮ ᱩᱱᱟᱹᱜ ᱤᱧ ᱢᱮᱱ ᱮᱫᱟ ᱵᱟᱵᱚᱱ ᱠᱷᱚᱛᱤᱭᱟ ᱫᱟᱨᱮ ᱠᱚᱫᱚ ᱟᱨ ᱫᱟᱨᱮ ᱠᱚᱨᱮ ᱚᱱᱟ ᱜᱤᱧ ᱠᱷᱚᱡᱚᱜ